ᱟᱞᱮ ᱢᱤᱫᱴᱮᱱ ᱵᱚᱱᱫᱷᱩ ᱛᱟᱞᱮ ᱞᱮ ᱯᱞᱮᱱᱤᱝ ᱮᱫ ᱛᱟᱦᱮᱸᱫᱼᱟ ᱡᱮ ᱵᱷᱟᱹᱜᱤ ᱡᱤᱱᱤᱥ ᱞᱮ ᱡᱚᱢᱟ ᱡᱚᱢ ᱜᱮ ᱪᱟᱹᱭ ᱪᱟᱭᱱᱤᱡᱽ ᱡᱚᱢ ᱞᱮ ᱡᱚᱢᱟ ᱵᱟᱞᱮ ᱡᱚᱢ ᱵᱟᱲᱟ ᱟᱠᱟᱫᱟ ᱢᱤᱫ ᱫᱤᱱ ᱦᱚᱸ ᱪᱟᱭᱱᱤᱡᱽ ᱪᱟᱭᱱᱤᱡᱽ ᱯᱷᱩᱰ ᱠᱚ ᱪᱟᱞᱟᱣ ᱟᱠᱟᱱᱟᱞᱮ ᱪᱟᱭᱱᱤᱡᱽ ᱯᱷᱩᱰ ᱠᱤᱨᱤᱧ ᱟᱞᱮᱞᱮ ᱪᱟᱞᱟᱣ ᱟᱠᱟᱱᱟᱞᱮ